ᱵᱟᱸᱠᱩᱲᱟ ᱦᱚᱱᱚᱛ ᱨᱮᱱᱟᱜ ᱥᱟᱶᱟᱨ ᱥᱮᱵᱟ ᱡᱟᱦᱟᱸ ᱟᱵᱚ ᱵᱚᱱ ᱧᱟᱢ ᱜᱮᱭᱟ ᱚᱱᱟ ᱠᱚᱫᱚ ᱢᱮᱰᱤᱠᱮᱞ ᱟᱨ ᱦᱟᱥᱯᱟᱛᱟᱞᱨᱮ ᱟᱵᱚ ᱵᱟᱸᱠᱩᱲᱟᱨᱮ ᱟᱹᱰᱤᱜᱟᱱ ᱦᱚᱥᱯᱤᱴᱟᱞ ᱢᱮᱱᱟᱜᱼᱟ ᱚᱱᱟ ᱠᱚᱨᱮᱦᱚᱸ ᱟᱵᱚ ᱥᱟᱶᱟᱨ ᱥᱮᱵᱟ ᱵᱚᱱ ᱧᱟᱢ ᱜᱮᱭᱟ ᱡᱮᱢᱚᱱ ᱨᱟᱭᱯᱩᱨ ᱛᱟᱞᱰᱟᱝᱨᱟ ᱵᱟᱸᱠᱩᱲᱟ ᱢᱮᱰᱤᱠᱮᱞ ᱱᱚᱣᱟ ᱡᱟᱭᱜᱟ ᱠᱚᱨᱮᱜ ᱟᱵᱚ ᱥᱟᱶᱟᱨ ᱥᱮᱵᱟ ᱵᱚᱱ ᱧᱟᱢ ᱜᱮᱭᱟ ᱟᱨ ᱟᱹᱰᱤ ᱢᱚᱸᱡ ᱛᱮᱠᱚ ᱥᱟᱶᱟᱨ ᱥᱮᱵᱟ ᱵᱚᱱ ᱜᱮᱭᱟ ᱠᱟᱨᱚᱱ ᱥᱟᱶᱟᱨ ᱥᱮᱵᱟ ᱠᱮᱱᱫᱽᱨᱚᱨᱮ ᱥᱮ ᱦᱟᱥᱯᱤᱴᱟᱞᱨᱮ ᱟᱹᱰᱤ ᱵᱷᱟᱞᱮ ᱵᱷᱟᱞᱮ ᱰᱚᱠᱴᱚᱨ ᱠᱚᱠᱚ ᱛᱟᱦᱮᱱ ᱜᱮᱭᱟ ᱟᱨ ᱟᱹᱰᱤ ᱵᱷᱟ ᱞᱤ ᱵᱷᱟ ᱞᱤ ᱱᱟᱨᱥ ᱠᱚᱦᱚᱸ ᱠᱚ ᱛᱟᱦᱮᱱ ᱜᱮᱭᱟ ᱱᱤᱭᱟᱹ ᱱᱤᱭᱟᱹ ᱠᱟᱨᱚᱱ ᱛᱮᱜᱮ ᱟᱵᱚᱨᱮᱱ ᱦᱟᱯᱲᱟᱢ ᱠᱚ ᱥᱮ ᱡᱟᱦᱟᱭ ᱩᱱᱤᱭ ᱨᱤᱥᱤᱵᱷᱮᱭᱟ ᱩᱱᱤ ᱫᱚ ᱟᱹᱰᱤ ᱢᱤᱫᱴᱤᱱ ᱥᱮᱵᱟᱭ ᱧᱟᱢ ᱜᱮᱭᱟᱭ ᱪᱮᱫᱟᱜ ᱵᱟᱝᱥᱮ ᱟᱵᱚ ᱵᱟᱸᱠᱩᱲᱟ ᱢᱮᱰᱤᱠᱮᱞ ᱠᱚᱨᱮᱜ ᱠᱷᱩᱵᱜᱮ ᱱᱟᱯᱟᱭ ᱰᱟᱠᱛᱟᱨ ᱢᱮᱱᱟᱜ ᱠᱚᱣᱟ ᱟᱨ ᱱᱟᱨᱥ ᱠᱚᱦᱚᱸ ᱢᱮᱱᱟᱜ ᱠᱚᱣᱟ ᱚᱱᱟᱛᱮ ᱦᱟᱲᱟᱢ ᱦᱚᱲ ᱠᱚᱫᱚ ᱟᱹᱰᱤ ᱢᱚᱸᱡ ᱥᱮᱵᱟ ᱠᱚ ᱧᱟᱢ ᱜᱮᱭᱟ ᱟᱨ ᱨᱳᱜ ᱠᱚᱫᱚ ᱟᱢᱫᱟ ᱢᱮᱱᱟᱜ ᱜᱮᱭᱟ ᱡᱮᱢᱚᱱ ᱠᱮᱱᱥᱟᱨ ᱴᱤᱵᱷᱤ ᱢᱮᱞᱮᱨᱤᱭᱟ ᱰᱟᱭᱵᱮᱴᱤᱥ ᱟᱨ ᱮᱢᱱᱤ ᱨᱩᱣᱟᱹ ᱦᱟᱥᱩ ᱠᱚᱫᱚ ᱟᱹᱰᱤᱜᱟᱱ ᱟᱭᱢᱟ ᱢᱮᱱᱟᱜ ᱜᱮᱭᱟ ᱡᱮᱢᱚᱱ ᱧᱤᱨ ᱵᱮᱥᱤ ᱞᱮᱠᱷᱟᱱ ᱟᱵᱚᱣᱟᱜ ᱦᱚᱲᱢᱚᱨᱮ ᱫᱟᱲᱮ ᱠᱚᱦᱚᱸ ᱠᱷᱩᱵᱜᱮ ᱠᱚᱢ ᱜᱮᱭᱟ ᱚᱱᱟᱛᱮ ᱦᱟᱲᱟᱢ ᱦᱚᱲ ᱠᱚᱣᱟᱜ ᱫᱚ ᱨᱩᱣᱟᱹ ᱠᱷᱩᱵᱜᱮ ᱦᱩᱭᱩᱜ ᱜᱮᱭᱟ ᱚᱱᱟ ᱛᱮᱜᱮ ᱢᱮᱰᱤᱠᱮᱞ ᱦᱟᱥᱯᱤᱴᱟᱞ ᱚᱱᱟ ᱠᱚᱨᱮᱱᱟᱜ ᱥᱟᱶᱟᱨ ᱥᱮᱵᱟ ᱨᱮᱫᱚ ᱦᱟᱲᱟᱢ ᱦᱚᱲᱜᱮ ᱠᱷᱩᱵ ᱜᱮᱠᱚ ᱧᱮᱞ ᱠᱚᱜᱮᱭᱟ ᱟᱨ ᱵᱤᱵᱷᱤᱱᱱᱚ ᱵᱤᱵᱷᱤᱱᱱᱚ ᱨᱳᱜ ᱦᱩᱭᱩᱜ ᱜᱮᱭᱟ ᱛᱚ ᱚᱱᱟ ᱠᱚᱢᱟ ᱵᱮᱥᱴᱷᱤᱠ ᱧᱮᱞ ᱞᱟᱹᱜᱤᱫᱛᱮ ᱰᱟᱠᱛᱟᱨ ᱵᱷᱟᱞᱤ ᱵᱷᱟᱞᱤ ᱠᱚᱜᱮ ᱢᱮᱱᱟᱜ ᱠᱚᱣᱟ ᱛᱟᱨᱯᱚᱨᱮ ᱟᱵᱚ ᱟᱵᱚᱣᱟᱜ ᱟᱹᱰᱤ ᱟᱭᱢᱟ ᱨᱳᱜ ᱠᱷᱚᱱ ᱥᱚᱪᱮᱛᱚᱱ ᱞᱟᱹᱜᱤᱫ ᱦᱟᱲᱟᱢ ᱵᱚᱭᱚᱥᱠᱚ ᱦᱚᱲ ᱠᱚ ᱡᱟᱛᱮ ᱨᱳᱜ ᱟᱡᱟᱨ ᱩᱱᱟᱹᱜ ᱵᱟᱝ ᱦᱩᱭᱩᱜ ᱢᱟ ᱚᱱᱟ ᱞᱟᱹᱜᱤᱫᱦᱚᱸ ᱵᱟᱸᱠᱩᱲᱟᱨᱮ ᱥᱟᱶᱟᱨ ᱥᱮᱵᱟ ᱟᱹᱰᱤᱜᱟᱱ ᱜᱮ ᱰᱚᱠᱴᱚᱨ ᱢᱮᱱᱟᱜ ᱠᱚᱣᱟ ᱟᱨ ᱦᱚᱥᱯᱤᱴᱟᱞ ᱥᱟᱶᱟᱨ ᱥᱮᱵᱟ ᱠᱮᱱᱫᱨᱚ ᱟᱭᱢᱟᱜᱟᱱ ᱠᱚ ᱵᱮᱱᱟᱣ ᱟᱠᱟᱫᱟ